ᱦᱮᱞᱳ ᱤᱧᱫᱚ ᱯᱚᱞᱟᱥᱰᱤᱦᱟᱹ ᱠᱷᱚᱱᱤᱧ ᱞᱟᱹᱭᱫᱟ ᱥᱟᱫᱚᱨᱤ ᱢᱟᱹᱱᱰᱤ ᱟᱢᱟᱜ ᱨᱮᱥᱴᱩᱨᱮᱱᱴ ᱨᱮ ᱡᱚᱢᱟᱜ ᱧᱟᱢᱚᱜᱼᱟ ᱡᱩᱫᱤ ᱧᱟᱢᱚᱜᱼᱟ ᱛᱟᱦᱚᱞᱮ ᱯᱚᱨᱚᱴᱟ ᱯᱮᱭᱟ ᱯᱩᱱᱭᱟᱹ ᱵᱷᱮᱡᱟᱭ ᱢᱮ ᱡᱟᱛᱮ ᱞᱚᱞᱚ ᱜᱮ ᱛᱟᱦᱮᱱ ᱢᱟ ᱚᱱᱠᱟ ᱞᱮᱠᱟ ᱯᱮᱠᱤᱝ ᱠᱟᱛᱮᱫ ᱮᱢ ᱠᱳᱞ ᱫᱟᱲᱮᱭᱟᱜᱼᱟ ᱠᱳᱞ ᱫᱟᱲᱮᱭᱟᱜ ᱠᱷᱟᱱᱮᱢ ᱱᱚᱸᱰᱮ ᱟᱹᱜᱩ ᱥᱮᱴᱮᱨ ᱦᱚᱴᱚ ᱠᱟᱜ ᱢᱮ ᱪᱮᱫᱟᱜ ᱥᱮ ᱞᱚᱞᱚ ᱠᱷᱟᱱ ᱫᱚ ᱵᱷᱟᱹᱜᱮ ᱵᱩᱡᱷᱟᱹᱜᱼᱟ ᱨᱮᱭᱟᱲᱟᱜ ᱫᱚ ᱵᱟᱝ ᱵᱩᱡᱷᱟᱹᱜᱼᱟ ᱵᱷᱟᱜᱮ ᱯᱮᱠᱤᱝ ᱠᱟᱛᱮᱢ ᱟᱹᱜᱩ ᱥᱮᱴᱮᱨ ᱞᱮᱠᱷᱟᱱ ᱱᱚᱸᱰᱮᱜᱮ ᱠᱟᱹᱣᱰᱤ ᱫᱚᱧ ᱮᱢᱟᱢᱟ